ᱦᱮᱞᱳ ᱟᱢᱠᱤ ᱥᱟᱹᱜᱩᱱ ᱫᱟᱨᱟᱢ ᱨᱮᱥᱴᱩᱨᱮᱱᱴ ᱨᱮᱱ ᱢᱟᱹᱞᱤᱠᱮᱢ ᱢᱮᱱ ᱮᱫᱟ ᱚ ᱟᱪᱪᱪᱷᱟ ᱴᱷᱤᱠ ᱜᱮᱭᱟ ᱟᱢᱟᱜ ᱨᱮᱥᱴᱩᱨᱮᱱᱴ ᱨᱮ ᱪᱮᱫ ᱪᱮᱫ ᱡᱚᱢᱟᱜ ᱠᱚ ᱧᱟᱢᱚᱜ ᱜᱮᱭᱟ ᱚ ᱪᱮᱫ ᱠᱚ ᱞᱟᱹᱭᱟ ᱚᱱᱟ ᱤᱭᱟᱹ ᱪᱟᱣᱢᱤᱱ ᱮᱜᱽᱨᱳᱞ ᱚᱱᱟ ᱠᱚ ᱢᱟᱛᱚ ᱥᱩᱱᱩᱢ ᱡᱟᱹᱛᱤᱭᱚ ᱡᱤᱱᱤᱥ ᱠᱟᱱᱟ ᱚᱱᱟ ᱠᱚ ᱡᱚᱢ ᱛᱮᱢᱟ ᱞᱟᱡ ᱠᱚ ᱵᱟᱹᱲᱤᱡ ᱥᱮ ᱠᱷᱟᱨᱟᱯᱚᱜᱼᱟ ᱟᱨᱠᱤ ᱚᱱᱟ ᱠᱷᱚᱱ ᱠᱚᱢ ᱢᱚᱥᱞᱟ ᱥᱮ ᱠᱚᱢ ᱥᱩᱱᱩᱢᱟᱱ ᱡᱤᱱᱤᱥ ᱠᱤ ᱵᱟᱝ ᱧᱟᱢᱚᱜᱼᱟ ᱟᱪᱪᱷᱟ ᱧᱟᱢᱚᱜᱼᱟ ᱛᱟᱦᱚᱞᱮ ᱫᱟᱠᱟ ᱟᱨᱠᱤ ᱫᱟᱠᱟᱞᱤᱧ ᱡᱚᱢᱟ ᱟᱹᱜᱩ ᱟᱹᱞᱤᱧ ᱯᱮ ᱟᱢ ᱨᱮᱱ ᱠᱟᱹᱢᱤᱭᱟᱹᱨᱤ ᱢᱮᱱᱟᱜ ᱠᱚᱫᱚ ᱟᱢᱟᱜ ᱦᱳᱴᱮᱞ ᱨᱮᱱ ᱩᱱᱠᱤᱱ ᱠᱩᱞ ᱟᱹᱠᱤᱱ ᱢᱮ ᱟᱨ ᱛᱤᱱᱟᱹᱜ ᱠᱟᱛᱮᱫ ᱨᱮᱴ ᱚᱠᱟ ᱞᱮᱠᱟ ᱚᱱᱟ ᱦᱚᱸ ᱠᱟᱹᱴᱤᱡ ᱞᱟᱹᱭ ᱟᱹᱠᱤᱱ ᱛᱮ ᱟᱨ ᱠᱩᱞ ᱠᱟᱹᱠᱤᱱ ᱢᱮ